ᱦᱮᱞᱳ ᱰᱟᱭᱵᱟᱨ ᱵᱟ ᱵᱩ ᱤ ᱵᱟᱲᱮᱜᱷᱩᱴᱩ ᱠᱷᱚᱱ ᱨᱟᱭᱯᱩᱨ ᱞᱮ ᱪᱟᱞᱟᱜᱼᱟ ᱢᱤᱫᱴᱟᱝ ᱠᱟ ᱴᱤᱡ ᱜᱟ ᱰᱤ ᱞᱟ ᱠᱛᱤᱭᱟᱞᱮ ᱠᱟᱱᱟ ᱢᱚᱬᱮ ᱦᱚᱲ ᱢᱮᱱᱟᱜ ᱟᱠᱟᱫ ᱞᱮᱭᱟ ᱠᱟ ᱣᱰᱤ ᱫᱚ ᱛᱤᱱᱟᱹᱜ ᱮᱢ ᱦᱟᱛᱟᱣᱟ ᱟᱨ ᱪᱟᱞᱟᱜ ᱢᱟ ᱦᱤᱛ ᱫᱚ ᱠᱟᱱᱟ ᱮᱭᱟᱭ ᱚᱠᱴᱳᱵᱚᱨ ᱥᱮᱛᱟᱜ ᱫᱚᱥ ᱵᱟᱡᱟ